ᱤᱧ ᱢᱤᱫᱴᱟᱱ ᱥᱟᱲᱤᱧ ᱚᱰᱟᱨ ᱞᱮᱫᱟ ᱯᱷᱞᱤᱯᱠᱟᱨᱰ ᱨᱮ ᱛᱚ ᱚᱱᱟ ᱡᱮ ᱰᱮᱴ ᱨᱮ ᱦᱤᱡᱩᱜ ᱠᱟᱛᱷᱟ ᱚᱱᱟ ᱰᱮᱰ ᱨᱮ ᱤᱧ ᱵᱟᱹᱧ ᱛᱟᱦᱮᱸ ᱫᱟᱲᱮᱭᱟᱜ ᱠᱷᱟᱹᱛᱤᱨ ᱤᱧ ᱚᱱᱟᱛᱮ ᱚᱨᱰᱟᱨᱤᱧ ᱠᱮᱱᱥᱮᱞ ᱮᱫᱟ ᱤᱧ ᱤᱱᱟᱹ ᱫᱤᱱ ᱦᱤᱞᱳᱜ ᱫᱟᱬᱟᱱᱤᱧ ᱪᱟᱞᱟᱜᱼᱟ ᱛᱚ ᱚᱠᱚᱭ ᱨᱤᱥᱤᱵᱟ ᱚᱱᱟᱛᱤᱧ ᱠᱮᱱᱥᱮᱞ ᱠᱮᱫᱟ